ᱦᱚᱲ ᱠᱚ ᱵᱟᱯᱞᱟ ᱨᱮ ᱵᱟᱹᱦᱩ ᱪᱮᱫ ᱠᱚ ᱥᱟᱢᱟᱝ ᱟᱭᱟ ᱛᱚ ᱱᱚᱣᱟ ᱫᱚ ᱟᱵᱚ ᱥᱟᱱᱛᱟᱲ ᱥᱚᱢᱟᱡᱽ ᱨᱮ ᱟᱹᱰᱤ ᱢᱟᱨᱟᱝ ᱢᱤᱫᱴᱮᱱ ᱱᱤᱭᱚᱢ ᱨᱮ ᱥᱮ ᱟᱹᱨᱤ ᱪᱟᱹᱞᱤ ᱠᱟᱱᱟ ᱡᱚᱠᱷᱚᱱ ᱢᱤᱫᱴᱟᱝ ᱠᱩᱲᱤᱭ ᱦᱟᱨᱟᱜᱼᱟ ᱛᱚ ᱛᱚᱠᱷᱚᱱ ᱵᱟᱯᱞᱟ ᱞᱮᱠ ᱮ ᱦᱩᱭᱩᱜᱼᱟ ᱛᱚᱠᱷᱚᱱ ᱢᱟᱱᱮ ᱠᱚᱲᱟ ᱥᱮᱫ ᱨᱮᱱ ᱦᱚᱲ ᱠᱚ ᱡᱚᱠᱷᱚᱱ ᱧᱮᱞ ᱠᱚ ᱪᱟᱞᱟᱜᱼᱟ ᱩᱱᱤ ᱚᱲᱟᱜ ᱨᱮ ᱛᱚ ᱠᱩᱲᱤ ᱚᱲᱟᱜ ᱨᱮᱱ ᱫᱚ ᱚᱱᱠᱟ ᱜᱮᱠᱚ ᱥᱟᱯᱲᱟᱣ ᱠᱚᱜᱼᱟ ᱞᱚᱴᱟ ᱫᱟᱜ ᱱᱤᱭᱮ ᱠᱩᱲᱤ ᱦᱚᱠᱚ ᱢᱚᱡᱽ ᱜᱮᱠᱚ ᱥᱟᱹᱲᱤ ᱠᱚ ᱵᱟᱸᱫᱮ ᱚᱪᱚᱭᱮᱭᱟ ᱛᱟᱨᱯᱚᱨᱮ ᱡᱚᱠᱷᱚᱱ ᱠᱚᱲᱟ ᱥᱮᱡ ᱨᱮᱱ ᱧᱮᱞ ᱠᱚ ᱪᱟᱞᱟᱜᱼᱟ ᱜᱟᱰᱚ ᱢᱟᱹᱪᱤ ᱵᱤᱞ ᱟᱠᱚᱣᱟ ᱠᱚ ᱛᱟᱨᱯᱚᱨᱮ ᱰᱚᱵᱚᱜ ᱡᱚᱦᱟᱨ ᱩᱱᱤ ᱠᱩᱲᱤ ᱡᱟᱦᱟᱭ ᱧᱮᱧᱮᱞ ᱠᱚ ᱪᱟᱞᱟᱜ ᱩᱱᱤ ᱠᱩᱲᱤ ᱞᱚᱴᱟ ᱫᱟᱜ ᱛᱮ ᱡᱚᱛᱚ ᱦᱚᱲᱮ ᱡᱚᱛᱚ ᱯᱮᱲᱟᱭ ᱟᱛᱟᱝ ᱰᱚᱵᱚᱜ ᱡᱚᱦᱟᱨᱮ ᱰᱚᱵᱚᱜ ᱡᱚᱦᱟᱨ ᱟᱠᱚᱭᱟᱭ ᱤᱱᱟᱹ ᱠᱟᱛᱮ ᱵᱩᱜᱤ ᱡᱩᱫᱟᱹ ᱜᱟᱞ ᱢᱟᱨᱟᱣ ᱟᱠᱚ ᱛᱟᱨᱯᱚᱨᱮ ᱠᱚᱲᱟ ᱟᱜ ᱵᱟᱵᱚᱫ ᱛᱮ ᱥᱮ ᱠᱩᱲᱤᱭᱟᱜ ᱵᱟᱵᱚᱛᱮ ᱚᱱᱠᱟ ᱠᱚ ᱜᱟᱞᱢᱟᱨᱟᱣ ᱟᱠᱚ ᱵᱟᱱᱟᱨ ᱵᱟᱱᱟᱨ ᱥᱮᱡ ᱠᱷᱚᱱ ᱛᱟᱨᱯᱚᱨᱮ ᱡᱚᱢ ᱧᱩ ᱠᱚ ᱵᱮᱵᱚᱥᱛᱟᱭᱟ ᱛᱟᱨᱯᱚᱨ ᱠᱚ ᱠᱩᱥᱤ ᱞᱮᱱ ᱠᱷᱟᱱ ᱠᱩᱥᱤ ᱠᱟᱛᱮ ᱥᱮ ᱵᱟᱝ ᱠᱩᱥᱤ ᱠᱟᱛᱮ ᱦᱚ ᱧᱮᱞ ᱠᱟᱛᱮ ᱠᱚ ᱪᱟᱞᱟᱼᱟ ᱛᱟᱨᱯᱚᱨᱮ ᱩᱱᱠᱩ

ᱛᱟᱨᱯᱚᱨᱮ ᱪᱟᱞᱟᱣᱮᱱ ᱜᱤᱠᱩ ᱛᱟᱨᱯᱚᱨ ᱠᱷᱚᱵᱚᱨ ᱠᱚ ᱠᱩᱞᱟ ᱠᱩᱥᱤ ᱞᱮᱱ ᱠᱷᱟᱡ ᱠᱚ ᱞᱟᱦᱟ ᱥᱮᱡ ᱞᱟᱦᱟ ᱥᱮᱡ ᱠᱚ ᱪᱟᱞᱟᱼᱟ ᱟᱨ ᱵᱟᱝ ᱠᱩᱥᱤ ᱞᱮᱱ ᱠᱷᱟᱡ ᱫᱚᱠᱚ ᱢᱩᱪᱟᱹᱫ ᱟᱠᱚ ᱛᱚ ᱡᱟᱭᱦᱳᱠ ᱛᱚᱠᱷᱚᱱ ᱟᱫᱚ ᱩᱱᱠᱟ ᱞᱮᱠᱟ ᱞᱟᱦᱟ ᱥᱮᱡ ᱠᱚ ᱠᱩᱥᱤ ᱞᱮᱱ ᱠᱷᱟᱡ ᱠᱚ ᱞᱟᱦᱟ ᱥᱮᱡ ᱠᱚ ᱪᱟᱞᱟᱜᱼᱟ ᱛᱟᱨᱯᱚᱨᱮ ᱵᱟᱹᱫᱤ ᱠᱚ ᱦᱤᱡᱩᱜᱼᱟ ᱧᱮᱞ ᱧᱮᱞ ᱠᱤᱫᱤᱭᱟᱠᱚ ᱛᱟᱨᱯᱚᱨᱮ ᱚᱱᱠᱟᱜᱮ ᱫᱤᱱ ᱠᱚ ᱜᱚᱴᱟᱭᱟ ᱚᱠᱟᱞᱮᱠᱟᱛᱮ ᱟᱵᱟᱨ ᱵᱟᱱᱟᱨ ᱥᱮᱡ ᱠᱷᱚᱱ ᱜᱮ ᱯᱮᱲᱟ ᱚᱲᱟᱜ ᱠᱚᱠᱚ ᱧᱮᱞ ᱟᱹᱜᱩ ᱭᱟᱠᱚ ᱠᱚᱲᱟ ᱥᱮᱡ ᱨᱮᱱ ᱦᱚ ᱠᱩᱲᱤ ᱠᱚ ᱵᱟᱹᱫᱤ ᱩᱴᱩ ᱞᱟᱹᱜᱤᱫ ᱠᱚ ᱛᱟᱹᱨᱤᱠᱷ ᱠᱚ ᱜᱚᱴᱟᱭᱟ ᱟᱨ ᱠᱩᱲᱤ ᱥᱮᱡ ᱨᱮᱱ ᱦᱚ ᱠᱚᱲᱟ ᱠᱚ ᱫᱷᱩᱛᱤ ᱩᱴᱩ ᱞᱟᱹᱜᱤᱫ ᱚᱱᱟ ᱫᱤᱱ ᱠᱚ ᱜᱚᱴᱟᱭᱟ ᱛᱚ ᱚᱱᱠᱟ ᱟᱹᱰᱤ ᱢᱚᱡᱽ ᱢᱚᱱᱮ ᱦᱩᱭᱩᱜᱼᱟ

ᱪᱟᱞᱟᱜᱼᱟ ᱠᱚ ᱢᱤᱢᱤᱫ ᱠᱟᱛᱮ ᱥᱟᱸᱫᱮᱥ ᱠᱚ ᱤᱫᱤᱭᱟᱠᱚ ᱚᱠᱚᱭ ᱫᱚ ᱥᱟᱹᱲᱤ ᱛᱮᱠᱚ ᱵᱟᱹᱫᱤᱭᱟ ᱚᱠᱚᱭ ᱠᱚᱫᱚ ᱯᱩᱭᱥᱟ ᱠᱚ ᱪᱟᱞᱟᱭᱟ ᱟᱨ ᱩᱱᱠᱩ ᱡᱟᱦᱟᱸᱭ ᱦᱤᱞᱤ ᱫᱟᱹᱭ ᱚᱱᱠᱟ ᱞᱮᱠᱟᱱ ᱥᱟᱹᱜᱟᱹᱭ ᱠᱚᱠᱚ ᱦᱩᱭᱩᱜᱼᱟ ᱥᱮ ᱚᱲᱟᱜ ᱨᱮᱱ ᱵᱩᱱᱠᱚ ᱫᱟᱫᱟ ᱠᱚ ᱩᱱᱠᱩ ᱫᱚ ᱠᱟᱹᱴᱤᱡ ᱠᱚ ᱢᱚᱡᱟ ᱧᱚᱜᱮᱭᱟᱠᱚ ᱚᱱᱟ ᱤᱭᱟᱹᱨᱮ ᱚᱱᱟ ᱥᱚᱵᱡᱤ ᱠᱚᱠᱚ ᱥᱚᱵᱡᱤ ᱠᱚ ᱥᱮ ᱵᱤᱥᱠᱩᱴ ᱠᱚ ᱪᱚᱠᱞᱮᱴ ᱠᱚ ᱡᱟᱦᱟᱱᱟᱜ ᱜᱮ ᱢᱟᱞᱟ ᱠᱚ ᱵᱮᱱᱟᱣ ᱠᱟᱜᱼᱟ ᱛᱚ ᱚᱱᱟ ᱦᱚ ᱠᱟᱹᱴᱤᱡ ᱢᱚᱡᱟ ᱦᱩᱭᱩᱜ ᱛᱟᱠᱚᱣᱟ ᱩᱱᱠᱩᱣᱟᱜ ᱛᱚ ᱤᱱᱟᱹ ᱠᱟᱛᱮ ᱠᱩᱲᱤ ᱥᱮᱡ ᱨᱮᱱ ᱦᱚ ᱠᱚᱲᱟ ᱠᱚ ᱫᱷᱩᱛᱤ ᱠᱚ ᱪᱟᱞᱟᱜᱼᱟ ᱢᱟᱱᱮ ᱠᱩᱲᱤ ᱥᱮᱡᱨᱮᱱ ᱛᱚ ᱚᱸᱰᱮ ᱦᱚᱸ ᱚᱱᱠᱟᱜᱮ ᱩᱱᱤᱦᱚᱠᱚ ᱫᱷᱩᱛᱤᱭᱟ ᱠᱚ ᱟᱨ ᱚᱲᱟᱨᱮᱱ ᱦᱚᱲᱠᱚ ᱫᱷᱩᱛᱤ ᱠᱟᱛᱮ ᱛᱟᱨᱯᱚᱨ ᱡᱟᱦᱟᱱᱟᱜ ᱠᱚ ᱠᱩᱥᱤᱛᱮᱠᱚ ᱮᱢᱟᱭ ᱠᱷᱟᱡ ᱥᱚᱱᱟ ᱨᱩᱯᱟᱹᱠᱚ ᱮᱢᱟᱱ ᱠᱚ ᱪᱟᱞᱟᱭᱟ ᱠᱚ ᱚᱱᱠᱟᱜᱮ ᱩᱱᱠᱩ ᱦᱚᱸ ᱡᱚᱢᱧᱩ ᱠᱚ ᱪᱟᱞᱟᱜᱼᱟ ᱵᱟᱱᱟᱨ ᱛᱚᱨᱚᱯ ᱠᱷᱚᱡ ᱜᱮ ᱱᱚᱠᱟ ᱦᱩᱭᱩᱜᱼᱟ ᱛᱟᱨᱯᱚᱨᱮ ᱤᱱᱟᱹ ᱠᱟᱛᱮ ᱫᱚ ᱵᱟᱯᱞᱟ ᱫᱤᱱ ᱠᱚ ᱜᱚᱴᱟᱭᱟ ᱛᱚ ᱵᱟᱯᱞᱟ ᱦᱚᱸ ᱵᱟᱯᱞᱟ ᱨᱮᱦᱚᱸ ᱟᱭᱢᱟ ᱨᱚᱠᱚᱢ ᱢᱟᱱᱮ ᱥᱮᱨᱮᱧ ᱠᱚ ᱫᱟᱜ ᱵᱟᱯᱞᱟ ᱠᱚ ᱜᱤᱰᱤ ᱪᱩᱵᱳᱲᱟ ᱠᱚ ᱡᱚᱛᱚ ᱠᱚ ᱯᱟᱴ ᱯᱟᱴ ᱛᱮᱜᱤ ᱟᱭᱢᱟ ᱨᱚᱠᱚᱢ ᱥᱮᱨᱮᱧ ᱥᱮ ᱰᱷᱳᱞ ᱨᱩ ᱠᱚᱦᱚ ᱡᱩᱫᱟᱹ ᱡᱩᱫᱟᱹ ᱚᱱᱠᱟ ᱢᱟᱱᱮ ᱢᱤᱱᱟᱜᱼᱟ ᱵᱩᱡᱷᱟᱹᱣ ᱧᱟᱢᱚᱜᱼᱟ ᱡᱮ ᱱᱚᱣᱟ ᱫᱚ ᱫᱟᱜ ᱵᱟᱯᱞᱟ ᱦᱩᱭᱩᱜ ᱠᱟᱱᱟ ᱱᱚᱣᱟ ᱫᱚ ᱥᱤᱱᱫᱨᱟᱹ ᱫᱷᱟᱱ ᱦᱩᱭᱩᱜ ᱠᱟᱱᱟ ᱱᱚᱣᱟ ᱫᱚ ᱜᱤᱰᱤ ᱪᱩᱵᱳᱲᱟ ᱦᱩᱭᱩᱜ ᱠᱟᱱᱟ ᱚᱱᱮ ᱚᱱᱠᱟᱜᱮ ᱟᱹᱰᱤ ᱢᱚᱡᱽ ᱢᱟᱱᱮ ᱥᱟᱡᱟᱣ ᱥᱟᱯᱲᱟᱣ ᱟᱠᱟᱱ ᱢᱮᱱᱟᱜᱼᱟ ᱱᱤᱭᱚᱢ ᱠᱟᱹᱱᱩᱱ ᱛᱚ ᱠᱟᱛᱷᱟ ᱫᱚ ᱠᱟᱱᱟ ᱡᱮ ᱦᱚᱲ ᱠᱚ ᱦᱚᱲ ᱦᱚᱲ ᱠᱚ ᱵᱟᱯᱞᱟᱨᱮ ᱵᱟᱹᱦᱩ ᱪᱮᱫ ᱥᱟᱸᱫᱮᱥ ᱠᱚ ᱮᱢᱟᱭᱟ ᱛᱚ ᱥᱟᱸᱫᱮᱥ ᱫᱚ ᱟᱵᱚ ᱦᱚᱲ ᱥᱟᱱᱛᱟᱲ ᱥᱚᱢᱟᱡᱽ ᱨᱮᱫᱚ ᱥᱟᱸᱫᱮᱥ ᱫᱚ ᱪᱮᱫ ᱠᱚ ᱮᱢᱟᱭᱟ ᱢᱟᱱᱮ ᱵᱮᱥᱤᱨᱵᱷᱟᱜᱽ ᱜᱮ ᱚᱱᱟ ᱠᱟᱥᱟ ᱛᱷᱟᱹᱨᱤ ᱵᱟᱹᱴᱤ ᱠᱚᱠᱚ ᱮᱢᱟᱣ ᱟᱭᱟ ᱟᱨ ᱚᱲᱟᱜ ᱨᱮᱱ ᱦᱚᱲ ᱫᱚ ᱟᱠᱚ ᱛᱤᱱᱟᱹᱜ ᱠᱚ ᱫᱟᱲᱮᱭᱟ ᱥᱮ ᱟᱠᱚ ᱠᱩᱥᱤ ᱛᱤᱱᱟᱹᱜ ᱠᱚ ᱫᱟᱲᱮᱭᱟᱜ ᱜᱳ ᱵᱟᱵᱟ ᱪᱮᱛᱟᱱ ᱱᱤᱨᱵᱷᱚᱨᱚᱼᱟ ᱚᱱᱠᱟᱱ ᱥᱟᱸᱫᱮᱥ ᱡᱚᱛᱚ ᱠᱚ ᱱᱮᱛᱟᱨ ᱫᱚᱠᱚ ᱮᱢᱟᱠᱚ ᱠᱟᱱ ᱜᱮᱭᱟ ᱟᱨ ᱜᱤᱰᱤ ᱪᱩᱵᱳᱲᱟ ᱦᱚᱸ ᱚᱱᱠᱟᱜᱮ ᱢᱚᱡᱽ ᱜᱮ ᱚᱱᱟ ᱪᱩᱢᱳᱲᱟ ᱠᱟᱛᱮ ᱥᱟᱸᱫᱮᱥ ᱠᱚ ᱫᱚᱦᱚᱭᱟ ᱟᱨ ᱤᱴᱟᱜ ᱡᱟᱹᱛᱤ ᱫᱚ ᱪᱮᱫ ᱪᱟᱞᱟ ᱟᱠᱚ ᱧᱟᱯᱟᱢ ᱦᱤᱡᱩ ᱟᱠᱚ ᱛᱤᱨᱮᱠᱚ ᱪᱟᱞ ᱟᱫᱮᱭᱟ ᱦᱩᱭ ᱱᱟ ᱠᱤᱱᱛᱩ ᱟᱵᱚᱣᱟᱜ ᱥᱟᱱᱛᱟᱲ ᱥᱚᱢᱟᱡᱽ ᱨᱮᱫᱚ ᱢᱚᱡᱽ ᱜᱮ ᱫᱩᱲᱩᱵ ᱠᱟᱠᱤᱱᱟᱹ ᱠᱚ ᱟᱨ ᱚᱱᱠᱟ ᱡᱟᱦᱟᱸ ᱴᱷᱮᱡ ᱦᱩᱭᱩᱜ ᱠᱟᱱᱟ ᱪᱩᱢᱳᱲᱟ ᱪᱩᱢᱳᱲᱟ ᱚᱱᱟ ᱰᱟᱹᱞᱤᱡ ᱚᱱᱟ ᱚᱱᱟ ᱛᱮ ᱢᱚᱡᱽ ᱜᱮ ᱪᱩᱢᱳᱲᱟ ᱠᱟᱛᱮ ᱛᱟᱨᱯᱚᱨᱮ ᱥᱟᱸᱫᱮᱥ ᱠᱚ ᱢᱤᱫ ᱢᱤᱫ ᱠᱟᱛᱮ ᱠᱚ ᱪᱟᱞ ᱟᱠᱤᱱᱟᱹ ᱟᱨ ᱠᱚ ᱟᱥᱤᱨᱵᱟᱫᱽ ᱟᱠᱤᱱᱟᱹ ᱡᱮᱱᱚ ᱢᱚᱡᱽ ᱡᱤᱵᱚᱱ ᱵᱤᱛᱟᱹ ᱛᱟᱹᱠᱤᱱ ᱛᱟᱭᱚᱢ ᱫᱟᱨᱟᱢ ᱟᱨ ᱟᱨ ᱵᱮᱥᱤᱨᱵᱷᱟᱜᱽ ᱜᱮ ᱠᱟᱥᱟ ᱡᱤᱱᱤᱥ ᱜᱤᱠᱚ ᱦᱚᱲ ᱠᱚᱫᱚ ᱠᱚ ᱤᱫᱤᱭ ᱜᱤᱭᱟ ᱡᱮᱢᱚᱱ ᱠᱟᱥᱟ ᱛᱷᱟᱹᱨᱤ ᱵᱟᱹᱴᱤ ᱜᱤᱞᱟᱹᱥ ᱞᱚᱴᱟ ᱚᱱᱠᱟᱱ ᱡᱤᱱᱤᱥ ᱠᱚ

ᱯᱚᱱ ᱮᱢ ᱦᱳᱭᱳᱜᱼᱟ ᱯᱚᱱ ᱮᱢ ᱫᱚ ᱟᱵᱚᱣᱟᱜ ᱥᱟᱱᱛᱟᱲ ᱠᱟᱞᱪᱟᱨ ᱨᱮᱫᱚ ᱥᱮ ᱟᱹᱨᱤᱪᱟᱹᱞᱤ ᱨᱮᱫᱚ ᱵᱟᱹᱱᱩᱜᱼᱟ ᱟᱫᱚ ᱡᱟᱭᱜᱟ ᱡᱟᱭᱜᱟ ᱨᱤᱫᱚ ᱫᱤᱠᱩ ᱠᱚ ᱥᱟᱶ ᱥᱮ ᱤᱴᱟᱜ ᱡᱟᱹᱛᱤ ᱠᱚ ᱥᱟᱶ ᱛᱟᱦᱮᱸ ᱛᱮ ᱥᱮ ᱢᱤᱞᱟᱹᱣ ᱢᱤᱥᱟᱹ ᱛᱮᱫᱚ ᱟᱫᱚᱢ ᱦᱚᱲ ᱠᱩᱫᱚ ᱯᱚᱱ ᱦᱚᱠᱚ ᱫᱟᱹᱵᱤ ᱮᱫ ᱠᱟᱱ ᱜᱮᱭᱟ ᱱᱮᱛᱟᱨ ᱠᱚᱛᱮ ᱫᱚ ᱢᱮᱱᱠᱷᱟᱱ ᱟᱵᱚᱣᱟᱜ ᱥᱟᱱᱛᱟᱲ ᱤᱭᱟᱹ ᱨᱮᱫᱚ ᱤᱧᱟᱹᱜ ᱵᱟᱰᱟᱭ ᱨᱮᱫᱚ ᱯᱚᱱ ᱮᱢ ᱫᱚ ᱵᱟᱹᱱᱩᱜᱼᱟ ᱟᱨ ᱵᱟᱹᱱᱩᱜᱼᱟ ᱟᱨ ᱡᱩᱫᱤ ᱠᱩᱥᱤᱛᱮ ᱵᱟᱹᱦᱩᱠᱩᱲᱤ ᱟᱡ ᱵᱟᱵᱟ ᱟᱡ ᱜᱚᱜᱚ ᱡᱩᱫᱤ ᱠᱤᱱ ᱫᱟᱲᱮᱠᱷᱟᱱ ᱠᱩᱥᱤᱛᱮᱫᱚ ᱮᱢ ᱫᱟᱲᱮᱣᱟᱭᱟᱠᱤᱱ ᱛᱚᱵᱮ ᱱᱩᱠᱟ ᱯᱚᱱ ᱮᱢ ᱨᱤᱱᱟ ᱤᱭᱟᱹ ᱠᱚᱫᱚ ᱵᱟᱹᱱᱩᱜᱼᱟ ᱵᱟᱹᱱᱩᱜ ᱛᱟᱵᱚᱱᱟ ᱟᱵᱚᱣᱟᱜ ᱟᱹᱨᱤᱪᱟᱹᱞᱤ ᱨᱮᱫᱚ ᱤᱧ ᱡᱮᱴᱩᱠᱩᱧ ᱵᱟᱰᱟᱭᱟ ᱤᱱᱟᱹᱴᱩᱠᱩ ᱜᱮᱧ ᱞᱟᱹᱭ ᱠᱮᱫᱟ ᱟᱨ ᱟᱭᱢᱟ ᱟᱹᱰᱤ ᱵᱷᱟᱜᱽ ᱛᱮ ᱟᱭᱢᱟ ᱨᱚᱠᱚᱢᱵᱷᱟᱵᱛᱮ ᱱᱤᱭᱟᱹ ᱫᱚ ᱡᱩᱛ ᱠᱚᱜ ᱜᱮᱭᱟ ᱛᱚ ᱤᱧᱟᱹᱜ ᱵᱟᱰᱟᱭ ᱨᱮ ᱡᱮᱴᱩᱠᱩ ᱚᱱᱟᱜᱮᱧ ᱞᱟᱹᱭ ᱥᱟᱰᱮ ᱠᱮᱫᱟ ᱟᱭᱢᱟ ᱥᱟᱨᱦᱟᱣ